ᱡᱤᱭᱚᱱ ᱨᱮ ᱠᱟᱹᱢᱤ ᱫᱚ ᱟᱹᱰᱤ ᱞᱟᱹᱠᱛᱤᱭᱟᱱᱟ ᱱᱚᱣᱟ ᱠᱟᱹᱢᱤ ᱡᱚᱠᱷᱚᱱ ᱵᱚ ᱪᱮᱫ ᱞᱮᱠᱷᱟᱱ ᱡᱟᱦᱟᱸ ᱛᱤᱱᱟᱹᱜ ᱜᱮ ᱟᱵᱚᱣᱟᱜ ᱥᱟᱶᱛᱟ ᱨᱮᱭᱟᱜ ᱠᱟᱹᱢᱤ ᱟᱵᱚᱣᱟᱜ ᱜᱟᱶᱛᱟ ᱨᱮᱭᱟᱜ ᱠᱟᱹᱢᱤ ᱟᱵᱚᱣᱟᱜ ᱥᱚᱢᱟᱡᱽ ᱨᱮᱭᱟᱜ ᱠᱟᱹᱢᱤ ᱥᱟᱶ ᱥᱟᱶᱛᱮ ᱟᱵᱚᱣᱟᱜ ᱱᱟᱦᱮᱞ ᱵᱮᱱᱟᱣ ᱪᱮ ᱯᱟᱨᱠᱚᱢ ᱵᱮᱱᱟᱣ ᱪᱮ ᱡᱟᱞᱟᱢ ᱵᱮᱱᱟᱣ ᱱᱚᱣᱟ ᱠᱚ ᱟᱹᱰᱤ ᱫᱚᱨᱠᱟᱨ ᱠᱟᱱᱟ ᱥᱟᱶ ᱥᱟᱶᱛᱮ ᱚᱞᱚᱜ ᱯᱟᱲᱦᱟᱣ ᱦᱚᱸ ᱫᱚᱨᱠᱟᱨ ᱠᱟᱱᱟ ᱚᱱᱟ ᱦᱚᱸ ᱢᱤᱫᱴᱮᱱ ᱠᱟᱹᱢᱤ ᱠᱟᱱ ᱜᱮᱭᱟ ᱟᱫᱚ ᱚᱞᱚᱜ ᱯᱟᱲᱦᱟᱣ ᱥᱟᱶᱛᱮ ᱡᱟᱦᱟᱸ ᱛᱤᱱᱟᱹᱜ ᱜᱮ ᱠᱟᱹᱢᱤ ᱢᱮᱱᱟᱜᱼᱟ ᱵᱟᱹᱫᱽ ᱨᱮ ᱵᱟᱹᱭᱦᱟᱹᱲ ᱨᱮ ᱪᱮ ᱵᱩᱨᱩ ᱨᱮ ᱪᱮ ᱫᱟᱜ ᱨᱮ ᱚᱱᱟ ᱨᱮᱭᱟᱜ ᱠᱟᱹᱢᱤ ᱠᱚ ᱦᱚᱸ ᱡᱮᱛᱮ ᱜᱮ ᱥᱮᱪᱮᱫ ᱞᱟᱹᱠᱛᱤᱭᱟᱱᱟ ᱟᱫᱚ ᱚᱱᱟ ᱞᱮᱠᱟᱛᱤᱧ ᱢᱮᱱᱟ ᱱᱚᱣᱟ ᱠᱟᱹᱢᱤ ᱞᱮᱠᱷᱟᱱ ᱟᱵᱚᱣᱟᱜ ᱡᱟᱦᱟᱸ ᱛᱤᱱᱟᱹᱜ ᱜᱮ ᱥᱟᱶᱛᱟ ᱨᱮ ᱦᱚᱲ ᱦᱚᱯᱚᱱ ᱠᱚ ᱢᱮᱱᱟᱜ ᱠᱚᱣᱟ ᱩᱱᱠᱩ ᱠᱚᱦᱚᱸᱢ ᱞᱟᱹᱭ ᱫᱟᱲᱮᱭᱟ ᱠᱚᱣᱟ ᱩᱱᱠᱩ ᱠᱚᱦᱚᱸ ᱞᱟᱹᱭ ᱫᱟᱲᱮ ᱟᱠᱚᱢᱮ ᱡᱮ ᱟᱵᱚᱣᱟᱭᱜ ᱠᱟᱹᱢᱤ ᱛᱤᱱᱟᱹᱜ ᱞᱟᱹᱠᱛᱤᱭᱟᱱᱟᱜ ᱢᱟᱱᱮ ᱦᱚᱲ ᱞᱟᱹᱭ ᱟᱠᱚ ᱢᱮ ᱛᱚᱵᱮᱭᱟᱱᱟᱜ ᱟᱵᱚᱣᱟᱜ ᱥᱟᱶᱛᱟ ᱪᱮᱫᱚᱜᱼᱟ ᱥᱟᱶᱛᱟ ᱨᱮ ᱟᱨ ᱦᱚᱸ ᱠᱚ ᱞᱟᱹᱭ ᱟᱠᱚᱣᱟ ᱟᱨ ᱦᱚᱸ ᱜᱤᱫᱽᱨᱟᱹ ᱟᱨ ᱦᱚᱸ ᱞᱟᱹᱭ ᱟᱠᱚᱣᱟ ᱢᱤᱫ ᱦᱚᱲ ᱟᱨ ᱦᱚᱸ ᱵᱟᱨ ᱦᱚᱲ ᱠᱷᱚᱱ ᱯᱮ ᱦᱚᱲ ᱚᱱᱮ ᱚᱱᱠᱟᱜᱮ ᱟᱵᱚᱣᱟᱜ ᱠᱟᱹᱢᱤ ᱵᱟᱲᱦᱟᱣ ᱤᱫᱤᱜᱼᱟ ᱪᱮᱫᱚᱜ ᱟᱵᱚ ᱪᱮᱫ ᱤᱫᱤ ᱠᱚᱣᱟ ᱠᱚ ᱚᱱᱠᱟ ᱜᱮᱠᱚ ᱜᱟᱱ ᱤᱫᱤᱭᱟ ᱛᱚᱵᱮ ᱮᱱᱟᱝ ᱟᱵᱚᱣᱟᱜ ᱥᱟᱶᱛᱟ ᱫᱚ ᱵᱷᱟᱹᱞᱟᱹᱭᱚᱜᱼᱟ ᱟᱨ ᱥᱟᱶᱛᱟ ᱨᱮ ᱱᱟᱯᱟᱭ ᱛᱮᱵᱚ ᱫᱩᱲᱩᱵ ᱛᱤᱜᱩᱱᱟ ᱱᱟᱯᱟᱭ ᱛᱮᱵᱚᱱ ᱠᱟᱹᱢᱤ ᱦᱚᱸᱵᱚᱱ ᱧᱮᱞᱟ ᱱᱟᱯᱟᱭ ᱛᱮᱵᱚᱱ ᱛᱟᱦᱮᱸ ᱫᱟᱲᱮᱭᱟᱜᱼᱟ ᱱᱟᱯᱟᱭ ᱛᱮᱵᱚ ᱡᱚᱢ ᱧᱩᱭᱟ ᱱᱟᱯᱟᱭ ᱛᱮᱵᱚᱱ ᱨᱟᱹᱥᱠᱟᱹ ᱮᱸᱜᱮᱞᱟ ᱚᱱᱟ ᱢᱮᱱᱛᱮ ᱠᱟᱹᱢᱤ ᱫᱚ ᱟᱹᱰᱤ ᱫᱚᱨᱠᱟᱨ ᱠᱟᱱᱟ